ᱦᱮᱞᱳ ᱠᱮᱯ ᱮᱡᱮᱱᱥᱤ ᱜᱟᱯᱟ ᱤᱧ ᱠᱮᱯ ᱵᱩᱠᱤᱝ ᱞᱮᱫᱟ ᱪᱮᱫ ᱞᱟᱹᱜᱤᱫ ᱵᱟᱹᱛᱤᱞ ᱛᱤᱧᱟᱹᱢ ᱫᱩ ᱦᱟᱡᱟᱨ ᱴᱟᱠᱟ ᱛᱮ ᱡᱮ ᱵᱩᱠᱩᱝ ᱞᱤᱫᱟᱹᱧ ᱚᱱᱟ ᱯᱚᱭᱥᱟ ᱪᱮᱫᱛᱮᱢ ᱨᱩᱭᱟᱹᱲ ᱛᱤᱧᱟᱹᱢ ᱯᱷᱳᱱ ᱯᱮ ᱛᱮ ᱥᱮ ᱜᱩᱜᱩᱞᱯᱮ ᱥᱮ ᱯᱤᱴᱤᱮᱢ ᱵᱟᱫᱟᱠ ᱱᱤ ᱵᱮᱝᱠ ᱮᱠᱟᱣᱩᱱᱴ ᱨᱩᱭᱟᱹᱲ ᱫᱟᱲᱮᱜᱼᱟ ᱡᱚᱦᱟᱨ ᱜᱮ